ᱰᱟᱠᱴᱚᱨ ᱵᱟ ᱵᱩ

ᱱᱤᱭᱟᱹ ᱠᱟᱴᱟᱨᱮ ᱯᱷᱚᱲᱟ ᱠᱟᱣᱫᱤᱧᱟ ᱚᱸ ᱦᱩᱭᱟᱠᱟᱱᱟ ᱵᱟᱨ ᱫᱤᱱ ᱜᱟᱱ

ᱟ ᱣᱨᱤᱧ ᱦᱟᱛᱟᱣᱟ

ᱚᱦ ᱴᱟᱭᱤᱢ ᱫᱚ ᱛᱤᱱ ᱠᱷᱚᱡ ᱚᱦ ᱟᱨ ᱮᱢᱱᱤ ᱨᱟᱱ ᱡᱚᱢ ᱠᱟᱛᱮᱫᱚ ᱵᱟᱝ ᱠᱚᱢᱚᱜ ᱟ ᱚᱸ ᱦᱩᱸ ᱦᱩᱸ ᱱᱤᱭᱟᱸ ᱪᱮᱫ ᱵᱟᱨ ᱪᱮᱫ ᱵᱟᱨᱮᱢ ᱞᱟ ᱭᱠᱮᱫᱟ ᱚᱸ ᱚᱸ ᱛᱟᱦᱚᱞᱮ ᱨᱟᱱ ᱡᱚᱢ ᱠᱟᱛᱮ ᱫᱚ ᱵᱟᱭ ᱠᱚᱢᱚᱜ ᱟ ᱚᱸ ᱟᱨ ᱮᱢᱱᱤ ᱠᱷᱚᱨᱪᱟ ᱠᱚᱫᱚ ᱪᱮᱫᱞᱮᱠᱟ ᱯᱟᱲᱟᱜ ᱟ ᱪᱤᱠᱤᱥᱥᱟ ᱡᱮᱱᱠᱟᱛᱮᱫ ᱚᱦᱚᱸ ᱚ ᱦᱮᱸ ᱟᱨ ᱮᱢᱱᱤ ᱠᱷᱚ ᱮᱭᱟ ᱚᱯᱨᱮᱥᱚᱱ ᱠᱚᱛᱮ ᱠᱚᱫᱚ ᱪᱮᱫᱞᱮᱠᱟ ᱤᱭᱟ ᱯᱟᱲᱟᱜ ᱟ ᱠᱷᱚᱨᱪᱟ ᱠᱚᱦᱚᱸ ᱛᱷᱚᱲᱟᱢ ᱞᱟ ᱭ ᱧᱚᱜ ᱞᱮᱠᱷᱟᱡ

ᱱᱤᱭᱟ ᱟᱨ ᱟ ᱭᱩᱵ ᱥᱮᱫ ᱫᱚ ᱛᱤᱱᱨᱮᱵᱮᱱ ᱫᱩᱲᱩᱵ ᱟ ᱛᱟᱦᱚᱞᱮ ᱥᱮᱛᱟᱜ ᱥᱮᱫ ᱜᱮ ᱪᱟᱞᱟᱣ ᱞᱮᱱᱠᱷᱟᱱ ᱵᱷᱟᱜᱮ ᱦᱩᱭᱩᱜ ᱟ

ᱚᱱᱟ ᱜᱮ ᱛᱟᱦᱚᱞᱮ ᱛᱮᱦᱮᱧ ᱫᱚ ᱪᱮᱫ ᱵᱟᱨ ᱠᱟᱱᱟ ᱟᱨ ᱫᱚᱥ ᱛᱟᱦᱚᱞᱮ ᱱᱤᱭᱟ ᱠᱚ ᱦᱚᱭ ᱴᱷᱤᱠᱜᱮᱭᱟ ᱪᱟᱞᱟᱜ ᱟ ᱞᱤᱧ ᱦᱟᱜ ᱥᱮᱛᱟᱜ ᱥᱮᱫᱜᱮ ᱦᱟᱜ ᱦᱮᱸ ᱦᱮᱸ